ᱦᱮᱞᱳ ᱥᱩᱨᱮᱥ ᱯᱷᱟᱥᱴ ᱯᱷᱩᱰ ᱨᱮ ᱞᱟᱜᱟᱣ ᱠᱟᱱᱟ ᱪᱮ ᱦᱮᱸ ᱠᱤ ᱟᱢ ᱴᱷᱮᱱ ᱡᱚᱢ ᱡᱤᱨᱟᱹᱜ ᱞᱟᱹᱜᱤᱫ ᱡᱟᱭᱜᱟ ᱠᱚ ᱢᱮᱱᱟᱜᱼᱟ ᱱᱤᱛᱚᱝ ᱡᱚᱢ ᱠᱟᱛᱮ ᱠᱤᱪᱷᱩ ᱜᱷᱟᱹᱲᱤᱜ ᱟᱢ ᱴᱷᱮᱱ ᱡᱤᱨᱟᱹᱜ ᱦᱩᱭᱩᱜᱼᱟ ᱦᱳᱭ ᱡᱟᱭᱜᱟ ᱠᱚ ᱢᱮᱱᱟᱜ ᱠᱷᱟᱱ ᱫᱚ ᱱᱟᱯᱟᱭᱜᱮ ᱟᱨ ᱵᱟᱝᱠᱷᱟᱱ ᱞᱟᱹᱭ ᱢᱮ ᱵᱟᱹᱱᱩᱜ ᱠᱷᱟᱱ ᱫᱚ ᱚᱱᱟ ᱦᱚᱸ ᱴᱷᱤᱠ ᱜᱮ ᱡᱮ ᱟᱢ ᱴᱷᱮᱱ ᱵᱟᱹᱧ ᱚᱰᱟᱨᱟ ᱡᱟᱦᱟᱱ ᱚᱱᱠᱟᱱ ᱡᱚᱢ ᱡᱤᱱᱤᱥ ᱠᱚ ᱟᱨ ᱡᱩᱫᱤ ᱢᱮᱱᱟᱜ ᱠᱷᱟᱱ ᱫᱚ ᱟᱢ ᱴᱷᱮᱱᱤᱧ ᱚᱰᱟᱨᱟ ᱟᱨ ᱪᱟᱞᱟᱣ ᱠᱟᱛᱮ ᱡᱚᱢ ᱡᱤᱨᱟᱹᱣ ᱦᱩᱭᱩᱜᱼᱟ ᱟᱢ ᱴᱷᱮᱱ ᱦᱳᱭ ᱢᱟ ᱛᱚᱵᱮ ᱴᱷᱤᱠ ᱜᱮᱭᱟ